ᱦᱮᱸ ᱫᱟᱫᱟ ᱫᱚᱠᱟᱱ ᱨᱤᱧ ᱦᱮᱡ ᱮᱱᱟ ᱢᱮᱱᱠᱷᱟᱱ ᱢᱤᱥᱴᱤᱧ ᱚᱰᱟᱨ ᱞᱮᱫ ᱟᱞᱮᱢᱟ ᱵᱟᱹᱭᱥᱟᱹᱠᱷ ᱢᱟᱥ ᱥᱟᱛ ᱛᱟᱹᱨᱤᱠᱷ ᱨᱮ ᱵᱟᱯᱞᱟ ᱞᱮ ᱴᱷᱤᱠ ᱟᱠᱟᱫ ᱛᱚᱵᱮ ᱢᱤᱥᱴᱤ ᱨᱮᱭᱟᱜ ᱚᱰᱟᱨ ᱛᱟᱦᱮᱸ ᱠᱟᱱᱟ ᱚᱱᱟ ᱢᱤᱥᱴᱤ ᱥᱩᱢᱩᱱ ᱫᱚ ᱵᱟᱝ ᱚᱱᱟ ᱥᱚᱸᱜᱮᱛᱮ ᱫᱟᱜ ᱵᱳᱛᱚᱞ ᱦᱚᱸ ᱫᱚᱨᱠᱟᱨ ᱛᱳ ᱫᱟᱜ ᱵᱳᱛᱚᱞ ᱦᱚᱸ ᱫᱚᱨᱠᱟᱨ ᱟᱨ ᱚᱱᱟ ᱥᱚᱸᱜᱮᱛᱮ ᱟᱨᱦᱚᱸ ᱡᱳᱥ ᱨᱮᱭᱟᱜ ᱦᱚᱸ ᱫᱚᱨᱠᱟᱨ ᱛᱳ ᱯᱟᱸᱥᱥᱳ ᱯᱤᱥ ᱵᱳᱛᱚᱞ ᱫᱟᱜ ᱵᱳᱛᱚᱞ ᱞᱟᱜᱟᱜᱼᱟ ᱟᱨ ᱡᱩᱥ ᱞᱟᱜᱟᱜᱼᱟ ᱯᱟᱥᱥᱚ ᱢᱤᱫ ᱞᱤᱴᱟᱨ ᱵᱟᱞᱟ ᱯᱟᱥᱥᱚ ᱯᱤᱥ ᱡᱩᱥ ᱵᱳᱛᱚᱞ ᱞᱟᱜᱟᱜᱼᱟ ᱛᱟᱦᱚᱞᱮ ᱵᱟᱹᱭᱥᱟᱹᱠᱷ ᱢᱟᱥ ᱥᱟᱛ ᱛᱟᱹᱨᱤᱠᱷ ᱨᱮ ᱡᱟᱛᱮᱜ ᱤᱧᱤᱧ ᱧᱟᱢᱜᱮ ᱢᱤᱥᱴᱤ ᱟᱨ ᱫᱟᱜ ᱵᱳᱛᱚᱞ ᱟᱨ ᱡᱩᱥ ᱡᱟᱛᱮ ᱱᱤᱭᱟᱹ ᱫᱚ ᱟᱞᱚᱢ ᱦᱤᱲᱤᱧ ᱢᱟ ᱟᱨ ᱱᱮᱸᱰᱟ ᱛᱟᱦᱮᱱᱟ ᱛᱟᱦᱚᱞᱮ ᱟᱨ ᱱᱚᱣᱟ ᱱᱤᱭᱟᱹ ᱡᱟᱛᱮᱜ ᱮᱢ ᱚᱞ ᱫᱚᱦᱚ ᱠᱟᱜ ᱢᱟᱱᱮ ᱢᱚᱝᱜᱚᱞ ᱦᱤᱞᱳᱜ ᱯᱟᱲᱟᱜ ᱠᱟᱱᱟ ᱡᱟᱛᱮ ᱩᱱ ᱦᱤᱞᱳᱜ ᱡᱟᱛᱮ ᱤᱧᱤᱧ ᱧᱟᱢ ᱜᱮ ᱚᱱᱟ ᱵᱟᱠᱷᱟᱡ ᱫᱚ ᱚᱲᱟᱜ ᱨᱮᱦᱚᱸ ᱠᱚ ᱮᱜᱮᱨ ᱡᱟᱦᱟᱱᱤᱧᱟ ᱮᱱᱛᱮᱜ ᱟᱨᱦᱚᱸ ᱯᱟᱥᱮᱡ ᱪᱮᱫ ᱠᱚᱠᱚ ᱢᱮᱛᱟᱣᱟᱹᱧ ᱠᱷᱟᱡ ᱚᱱᱟ ᱤᱭᱟᱹᱛᱮ ᱢᱟ ᱛᱟᱦᱚᱞᱮ ᱠᱷᱟᱛᱟᱨᱮ ᱚᱞ ᱫᱚᱦᱚ ᱠᱟᱛᱮᱫ ᱤᱧᱮᱢ ᱡᱟᱛᱮ ᱩᱱ ᱦᱤᱞᱳᱜ ᱫᱚ ᱡᱟᱛᱮᱜ ᱨᱩᱣᱟᱹᱲ ᱪᱟᱞᱟᱜ ᱦᱩᱭᱩᱜ ᱛᱤᱧᱟᱹ ᱤᱧ ᱡᱟᱛᱮᱧ ᱧᱟᱢᱜᱮ